ᱤᱧᱫᱚ ᱠᱟᱹᱴᱤᱡ ᱠᱷᱚᱡ ᱤᱧ ᱦᱟᱨᱟᱭᱮᱱᱟ ᱜᱚᱼᱵᱟᱵᱟᱣᱟᱜ ᱟᱥᱮᱱ ᱛᱮ ᱚᱠᱟᱨᱮ ᱵᱟᱯᱞᱟ ᱜᱚᱰᱟ ᱚᱠᱟᱨᱮ ᱯᱮᱲᱟ ᱦᱚᱲᱚᱜ ᱠᱚᱨᱛᱮ ᱠᱚᱨᱛᱮ ᱜᱮ ᱫᱚᱥ ᱯᱚᱸᱫᱨᱚ ᱵᱚᱪᱷᱚᱨᱤᱧ ᱡᱩᱣᱟᱹᱱ ᱮᱱᱟ ᱛᱚ ᱢᱟᱫᱽᱫᱷᱚᱢᱤᱠ ᱮᱢ ᱯᱚᱨ ᱛᱟᱨᱯᱚᱨ ᱫᱚ ᱵᱚᱱᱫᱷᱩᱼᱵᱟᱱᱫᱷᱚᱵ ᱠᱚ ᱢᱮᱱᱟ ᱧᱟᱢ ᱦᱩᱭᱮᱱᱟ ᱛᱚ ᱤᱱᱠᱩ ᱠᱚ ᱤᱫᱤᱭᱮᱧᱟᱹ ᱫᱟᱲᱟᱱ ᱫᱮᱞᱟ ᱵᱚᱞᱮ ᱥᱤᱠᱤᱢ ᱵᱚᱱ ᱪᱟᱞᱟᱜᱼᱟ ᱫᱟᱲᱟᱱ ᱵᱩᱨᱩ ᱫᱤᱥᱟᱹᱢ ᱟᱹᱰᱤ ᱢᱚᱡᱽ ᱵᱚᱨᱚᱯᱷ ᱨᱮᱵᱚᱱ ᱯᱷᱚᱴᱚᱜᱼᱟ ᱥᱮᱞᱯᱤ ᱵᱚᱱ ᱵᱮᱱᱟᱣᱟ ᱛᱟᱯᱚᱨᱮ ᱚᱱᱟ ᱠᱚᱨᱮ ᱦᱩᱭᱮᱱᱟ ᱛᱟᱯᱚᱨ ᱫᱚ ᱪᱤᱲᱭᱟ ᱠᱷᱟᱱᱟ ᱞᱮ ᱪᱟᱞᱟᱣᱮᱱᱟ ᱠᱳᱞᱠᱟᱛᱟ ᱚᱸᱰᱮ ᱢᱚᱡᱽ ᱢᱚᱡᱽ ᱮᱠᱮᱵᱟᱨᱮ ᱢᱮᱱᱟᱜ ᱠᱚᱣᱟ ᱡᱤᱵ ᱡᱚᱱᱛᱨᱩ ᱛᱟᱹᱨᱩᱵ ᱦᱟᱹᱛᱤ ᱚᱱᱮᱠ ᱚᱱᱮᱠ ᱞᱟᱹᱴᱩ ᱞᱟᱹᱴᱩ ᱛᱚ ᱚᱸᱰᱮ ᱦᱩᱭᱮᱱᱟ ᱫᱟᱲᱟᱱ ᱛᱟᱯᱚᱨ ᱟᱵᱟᱨ ᱯᱟᱨᱠ ᱨᱮ ᱵᱚᱞᱚᱜ ᱦᱩᱭᱮᱱᱟ ᱯᱟᱨᱟᱠ ᱨᱮ ᱧᱮᱞ ᱵᱟᱲᱟ ᱦᱩᱭᱮᱱᱟ ᱱᱤᱡᱮ ᱱᱤᱡᱮ ᱠᱚ ᱤᱫᱤ ᱵᱟᱲᱟ ᱟᱠᱟᱫ ᱠᱚᱣᱟ ᱜᱟᱨᱞᱯᱷᱨᱮᱱᱰ ᱵᱟᱲᱟᱭ ᱜᱮᱭᱟ ᱯᱮ ᱯᱟᱨᱚᱠ ᱨᱮᱫᱚ ᱚᱱᱠᱟᱜᱮ ᱠᱚᱲᱟ ᱠᱩᱲᱤᱭᱟᱜ ᱟᱰᱰᱟ ᱟᱞᱮ ᱦᱚᱸ ᱚᱱᱟ ᱛᱮᱜᱮᱞᱮ ᱵᱚᱞᱚᱭᱮᱱᱟ ᱟᱞᱮ ᱫᱚ ᱵᱩᱱᱫᱷᱩ ᱵᱟᱱᱫᱷᱚᱵ ᱜᱮᱞᱮ ᱵᱚᱞᱚᱭᱮᱱᱟ ᱠᱚᱲᱟ ᱠᱚᱲᱟ ᱜᱮ ᱛᱚ ᱚᱸᱰᱮ ᱦᱚᱸ ᱫᱟᱲᱟᱱ ᱦᱩᱭᱮᱱᱟ ᱛᱟᱨᱯᱚᱨ ᱫᱚ ᱵᱟᱯᱞᱟ ᱜᱚᱰᱟ ᱫᱚᱝ ᱥᱚᱜᱚᱭ ᱦᱟᱸᱰᱮ ᱠᱷᱚᱡ ᱱᱚᱸᱰᱮ ᱠᱚᱨᱛᱮ ᱠᱚᱨᱛᱮ ᱛᱮᱜᱮ ᱟᱹᱰᱤᱜᱟᱱ ᱚᱠᱛᱚ ᱦᱩᱭᱮᱱᱟ ᱛᱟᱯᱚᱨ ᱫᱚ ᱱᱤᱡᱮ ᱱᱤᱡᱮ ᱚᱵᱚᱥᱛᱟ ᱢᱟᱱᱮ ᱵᱟᱡᱩ ᱦᱩᱭ ᱦᱩᱭ ᱵᱟᱲᱟᱭᱮᱱ ᱠᱷᱟᱡ ᱫᱚ ᱫᱚᱝ ᱥᱚᱜᱚᱭ ᱫᱚ ᱩᱱᱟᱹᱜ ᱜᱟᱱ ᱫᱚ ᱵᱟᱝ ᱦᱩᱭᱩᱜ ᱠᱟᱱᱟ ᱪᱟᱥ ᱟᱵᱟᱫ ᱨᱮ ᱪᱟᱞᱟᱣ ᱮᱱᱟ ᱚᱠᱚᱭ ᱫᱚ ᱦᱟᱱᱟ ᱠᱟᱹᱢᱤ ᱚᱠᱚᱭ ᱫᱚ ᱡᱚᱸᱰᱨᱟ ᱪᱟᱥ ᱚᱠᱚᱭ ᱫᱚ ᱪᱮᱫ ᱠᱚᱪᱚᱝ ᱚᱠᱚᱭ ᱫᱚ ᱪᱟᱹᱠᱨᱤᱭ ᱧᱟᱢ ᱠᱮᱫᱟ ᱢᱟᱱᱮ ᱵᱟᱡᱟᱨ ᱫᱤᱥᱚᱢ ᱨᱮᱭ ᱪᱟᱞᱟᱣᱮᱱᱟ ᱯᱷᱳᱱ ᱛᱮ ᱡᱳᱜᱟᱡᱳᱜ ᱛᱟᱯᱚᱨ ᱵᱟᱯᱞᱟ ᱠᱚ ᱦᱩᱭᱩᱜ ᱠᱷᱟᱡ ᱵᱟᱯᱞᱟ ᱠᱚᱨᱮ ᱱᱤᱢᱚᱱ ᱛᱚᱱᱚ ᱦᱩᱭᱩᱜᱼᱟ ᱞᱟᱹᱭᱟᱭ ᱵᱟᱯᱞᱟ ᱫᱮᱞᱟ ᱵᱚᱞᱮ ᱤᱧᱟᱹᱜ ᱵᱟᱯᱞᱟ ᱡᱚᱢ ᱫᱟᱲᱟᱱ ᱱᱚᱸᱰᱮ ᱤᱧᱟᱹᱜ ᱚᱲᱟᱜ ᱵᱚᱞᱮ ᱵᱟᱹᱞᱩᱨᱜᱷᱟᱴ ᱚᱸᱰᱮ ᱪᱟᱞᱟᱜ ᱢᱮ ᱚᱸᱰᱮ ᱨᱟᱹᱥᱠᱟᱹᱭ ᱢᱮ ᱡᱚᱢ ᱢᱮ ᱧᱩᱭ ᱢᱮ ᱟᱨᱚ ᱱᱩᱴᱟᱜ ᱵᱩᱱᱫᱷᱩ ᱠᱚᱲᱟᱭ ᱞᱟᱹᱭᱟᱭ ᱤᱧᱟᱹᱜ ᱵᱚᱞᱮ ᱚᱲᱟᱜ ᱥᱤᱞᱤᱜᱩᱲᱤ ᱚᱸᱰᱮ ᱵᱚᱞᱮ ᱦᱤᱡᱩᱜ ᱢᱮ ᱚᱱᱠᱟ ᱠᱚᱨᱛᱮ ᱠᱚᱨᱛᱮ ᱛᱮᱜᱮ ᱟᱹᱰᱤᱜᱟᱱ ᱜᱚᱛᱚᱭᱮᱱᱟ ᱮᱠᱮᱵᱟᱨᱮ ᱤᱧᱫᱚ ᱟᱹᱰᱤ ᱟᱸᱴᱤᱧ ᱠᱩᱥᱤᱭᱟᱜᱼᱟ ᱫᱟᱲᱟᱱ ᱫᱚ ᱛᱟᱯᱚᱨᱮ ᱠᱟᱹᱢᱤᱧ ᱠᱩᱥᱤᱭᱟᱜ ᱜᱮᱭᱟ ᱫᱮᱞᱟ ᱵᱚᱞᱮ ᱦᱚᱨᱤᱭᱟᱱᱟ ᱯᱟᱧᱡᱟᱵᱽ ᱫᱤᱞᱞᱤ ᱠᱟᱹᱢᱤ ᱟᱹᱰᱤ ᱢᱚᱡᱽ ᱟᱹᱭᱠᱟᱹᱜ ᱠᱟᱱᱟ ᱛᱟᱦᱮᱱ ᱠᱚ ᱚᱱᱮ ᱚᱱᱟ ᱛᱮᱜᱮ ᱤᱧᱫᱚ ᱫᱟᱲᱟ ᱫᱚ ᱟᱹᱰᱤ ᱟᱸᱴᱤᱧ ᱠᱩᱥᱤᱭᱟᱜᱼᱟ ᱠᱟᱨᱚᱱ ᱡᱚᱢ ᱧᱩ ᱢᱟ ᱯᱷᱤᱨᱤ ᱧᱟᱢᱚᱜ ᱠᱟᱱ ᱜᱮ ᱟᱹᱰᱤ ᱨᱟᱹᱥᱠᱟᱹ ᱰᱟᱺᱜᱩᱣᱟᱹ ᱩᱢᱮᱨ ᱨᱮ ᱵᱟᱢ ᱫᱟᱲᱟᱭ ᱠᱷᱟᱡ ᱚᱠᱟᱨᱮᱢ ᱫᱟᱲᱟᱭᱟ ᱛᱚ ᱚᱱᱟᱜᱮ ᱫᱟᱲᱟ ᱨᱮᱱᱟᱜ ᱢᱟᱱᱮ ᱨᱟᱹᱥᱠᱟᱹᱧ ᱟᱹᱭᱠᱟᱹᱣᱟ ᱮᱠ ᱢᱟᱛᱨᱚ ᱤᱱᱡᱚᱭ ᱛᱟᱞᱞᱟᱭ ᱛᱤᱱᱟᱹᱜ ᱮᱢ ᱨᱟᱹᱥᱠᱟᱹᱭᱟ ᱰᱟᱺᱜᱩᱣᱟᱹ ᱨᱮ ᱩᱱᱟᱹᱜ ᱜᱮ ᱢᱚᱡᱽ ᱰᱟᱺᱜᱩᱣᱟᱹ ᱨᱮ ᱵᱟᱢ ᱨᱟᱹᱥᱠᱟᱹ ᱞᱮᱠᱷᱟᱡ ᱦᱟᱱᱟ ᱯᱩᱨᱤ ᱟᱢ ᱪᱮᱫ ᱦᱚᱸ ᱵᱟᱢ ᱪᱮᱠᱟ ᱫᱟᱲᱮᱜᱼᱟ ᱠᱟᱨᱚᱱ ᱟᱢ ᱡᱤᱭᱮᱫ ᱛᱟᱦᱮᱱ ᱵᱷᱳᱨ ᱨᱮᱜᱮ ᱵᱟᱢ ᱫᱟᱲᱟ ᱞᱮᱫᱟ ᱛᱚ ᱦᱟᱱᱟᱯᱩᱨᱤ ᱨᱮᱫᱚ ᱟᱢᱫᱚ ᱪᱮᱫ ᱮᱢ ᱪᱮᱞᱟᱭᱟ ᱢᱮᱨᱚᱢ ᱵᱷᱤᱰᱤᱭ ᱛᱮᱭᱟᱨ ᱢᱮᱭᱟ ᱜᱷᱟᱥ ᱡᱚᱢ ᱵᱟᱲᱟᱭ ᱢᱮ ᱟᱫᱚ ᱚᱲᱟᱜ ᱠᱚᱨᱮ ᱜᱮ ᱟᱢᱫᱚ ᱛᱟᱦᱮᱱ ᱢᱮ ᱚᱲᱟᱜ ᱠᱩᱰᱟᱹᱢ ᱨᱮᱜᱮ ᱟᱹᱜᱩ ᱚᱴᱚ ᱠᱟᱢᱟ ᱛᱚᱞ ᱠᱟᱛᱮ ᱫᱚᱦᱚ ᱠᱟᱢᱟ ᱚᱠᱟ ᱨᱮᱦᱚᱸ ᱫᱟᱲᱟᱱ ᱵᱟᱝ ᱦᱩᱭᱩᱜ ᱛᱟᱢᱟ ᱚᱱᱟ ᱠᱷᱟᱹᱛᱤᱨ ᱤᱧ ᱫᱟᱲᱟᱱ ᱫᱚ ᱟᱹᱰᱤ ᱟᱸᱴᱤᱧ ᱠᱩᱥᱤᱭᱟᱜᱼᱟ ᱢᱟ ᱛᱚᱵᱮ ᱤᱧᱟᱹᱜ ᱠᱟᱹᱦᱚᱱᱤ ᱫᱚ ᱱᱚᱸᱰᱮᱜᱮ ᱢᱩᱪᱟᱹᱫ ᱮᱱᱟ ᱡᱚᱛᱚ ᱦᱚᱲ ᱴᱷᱮᱡ ᱠᱷᱚᱡ ᱡᱚᱦᱟᱨ